ᱦᱮᱞᱳ ᱱᱚᱣᱟᱫᱚ ᱟᱹᱫᱤᱱᱟ ᱨᱮᱥᱴᱩᱨᱮᱱᱴ ᱠᱟᱱᱟ ᱟᱪᱪᱷᱟ ᱟᱨ ᱱᱚᱣᱟ ᱨᱮᱥᱴᱩᱨᱮᱱᱴ ᱨᱮ ᱪᱮᱫ ᱠᱚ ᱧᱟᱢᱚᱜᱼᱟ ᱫᱟᱠᱟ ᱩᱛᱩ ᱡᱤᱞ ᱩᱛᱩ ᱟᱨ ᱦᱟᱹᱠᱩ ᱞᱟᱹᱴᱩ ᱦᱟᱹᱠᱩ ᱩᱛᱩ ᱠᱤ ᱧᱟᱢᱚᱜᱼᱟ ᱦᱳᱭ ᱞᱟᱹᱴᱩ ᱦᱟᱹᱠᱩ ᱩᱛᱩ ᱟᱨ ᱫᱟᱠᱟ ᱟᱨ ᱱᱟᱥᱛᱟ ᱵᱟᱠᱷᱨᱟ ᱛᱮ ᱠᱷᱟᱹᱡᱟᱹᱲᱤ ᱵᱟᱛᱟᱢ ᱟᱛᱟ ᱱᱚᱣᱟ ᱵᱟᱹᱥᱭᱟᱹᱢ ᱵᱮᱲᱟ ᱵᱷᱤᱛᱨᱤ ᱛᱮᱯᱮ ᱟᱹᱜᱩ ᱥᱮᱴᱮᱨᱟ ᱞᱮᱭᱟ ᱱᱤᱭᱟᱹ ᱮᱢᱟᱢ ᱠᱟᱱ ᱯᱷᱳᱱ ᱱᱟᱢᱵᱟᱨ ᱨᱮ ᱤᱧᱟᱹᱜ ᱴᱷᱤᱠᱟᱱᱟ ᱢᱟ ᱱᱚᱣᱟ ᱱᱟᱢᱵᱟᱨ ᱨᱮᱜᱮ ᱢᱮᱱᱟᱜᱼᱟ ᱟᱨ ᱱᱤᱭᱟᱹ ᱱᱟᱢᱵᱟᱨ ᱛᱮ ᱯᱷᱳᱱ ᱯᱷᱳᱱ ᱛᱮ ᱟᱹᱜᱩᱭ ᱯᱮ ᱟᱨ ᱟᱞᱮᱫᱚ ᱟᱯᱮ ᱠᱚᱭᱚᱜ ᱦᱚᱨ ᱨᱮᱞᱮ ᱛᱟᱦᱮᱱᱟ ᱦᱟᱱᱛᱮ ᱯᱮᱲᱟ ᱠᱚᱠᱚ ᱦᱮᱡ ᱥᱮᱴᱮᱨᱚᱜ ᱠᱟᱱᱟ